ᱦᱮᱸ ᱦᱮᱞᱳ ᱦᱮᱸ ᱡᱚᱦᱟᱨ ᱜᱤ ᱦᱮᱸ ᱞᱟᱹᱭ ᱢᱮ ᱟᱢ ᱫᱚ ᱟᱢ ᱫᱚ ᱚᱠᱟ ᱠᱷᱚᱱᱮᱢ ᱞᱟᱹᱭᱮᱫᱟ ᱟᱪᱪᱷᱟ ᱟᱪᱪᱷᱟ ᱟᱫᱚ ᱞᱟᱹᱭ ᱢᱮ ᱟᱪᱪᱷᱟ ᱟᱪᱪᱷᱟ ᱦᱮᱸ ᱦᱮᱸ ᱚᱱᱟ ᱦᱩᱸᱧ ᱞᱟᱹᱭᱟᱢ ᱜᱮᱭᱟ ᱛᱚ ᱵᱳᱞᱯᱩᱨ ᱨᱮ ᱟᱭᱢᱟ ᱡᱟᱭᱜᱟ ᱨᱮ ᱟᱭᱢᱟ ᱨᱚᱠᱚᱢ ᱰᱟᱠᱛᱟᱨ ᱢᱮᱱᱟᱜ ᱠᱚᱣᱟ ᱴᱷᱤᱠᱜᱮᱭᱟ ᱢᱟᱱᱮ ᱯᱨᱚᱛᱛᱮᱠᱴᱤ ᱨᱳᱜᱽ ᱨᱮᱱ ᱟᱞᱟᱫᱟ ᱟᱞᱟᱫᱟ ᱮᱥᱯᱮᱥᱟᱞᱤᱥᱴ ᱢᱮᱱᱟᱜ ᱠᱚᱣᱟ ᱛᱚ ᱤᱱᱟᱹ ᱜᱮ ᱟᱢᱟᱜ ᱪᱮᱫ ᱯᱨᱚᱵᱞᱮᱢ ᱦᱩᱭᱩᱜ ᱠᱟᱱᱛᱮ ᱤᱱᱟᱹᱜᱮ ᱟᱢᱟᱜ ᱪᱮᱫ ᱯᱨᱚᱵᱞᱮᱢ ᱦᱩᱭᱩᱜ ᱠᱟᱱ ᱛᱮ ᱡᱟᱦᱟᱸᱱᱟᱜ ᱯᱨᱚᱵᱞᱮᱢ ᱦᱩᱭᱩᱜ ᱠᱟᱱ ᱠᱷᱟᱡ ᱚᱱᱠᱟᱞᱮᱠᱟᱛᱮ ᱤᱧ ᱟᱢᱤᱧ ᱯᱨᱮᱥᱟᱨ ᱫᱟᱲᱮᱣᱟᱢᱟ ᱥᱮ ᱤᱧ ᱴᱷᱮᱡ ᱡᱩᱫᱤ ᱦᱩᱭᱩᱜ ᱠᱷᱟᱡ ᱛᱟᱞᱦᱮ ᱤᱧ ᱴᱷᱮᱡ ᱠᱷᱚᱱᱟᱹᱧ ᱱᱚᱸᱰᱮᱢ ᱦᱮᱡ ᱫᱟᱲᱮᱭᱟᱜᱼᱟ ᱟᱪᱪᱷᱟ ᱟᱪᱪᱷᱟ ᱛᱚ ᱟᱢ ᱛᱤᱱᱟᱹᱜ ᱫᱤᱱ ᱠᱷᱚᱱᱟᱜ ᱰᱟᱠᱛᱚᱨ ᱴᱷᱮᱱᱮᱢ ᱫᱮᱠᱷᱟᱣ ᱠᱟᱱᱟ ᱥᱮ ᱨᱟᱱ ᱠᱚᱢ ᱡᱚᱢ ᱟᱠᱟᱫᱟ ᱚ ᱢᱟᱱᱮ ᱢᱟᱱᱮ ᱱᱚᱝᱠᱟᱢ ᱞᱟᱹᱭ ᱦᱚᱪᱚᱭᱮᱫᱟ ᱮᱠᱷᱚᱱ ᱦᱚᱸ ᱟᱨᱠᱤ ᱨᱟᱱᱮᱢ ᱡᱚᱢᱮᱫᱟ ᱛᱚᱠᱷᱚᱱ ᱤᱱᱟᱹᱜ ᱫᱤᱱ ᱜᱟᱱ ᱴᱷᱚᱠᱮᱢ ᱛᱟᱦᱮᱸᱱᱟ ᱛᱟᱨᱯᱚᱨ ᱟᱵᱟᱨ ᱨᱟᱱ ᱡᱚᱢᱮᱢ ᱵᱚᱱᱫᱚᱭᱫᱟ ᱢᱟᱱᱮ ᱟᱵᱟᱨ ᱚᱱᱟ ᱯᱚᱨᱡᱟᱭ ᱨᱮᱢ ᱥᱮᱱᱚᱜ ᱠᱟᱱᱟ ᱥᱮ ᱵᱟᱝ ᱱᱤᱭᱟᱹᱢ ᱢᱮᱱ ᱦᱚᱪᱚᱭᱫᱟ ᱦᱮᱸ ᱛᱚ ᱠᱟᱛᱷᱟ ᱫᱚ ᱱᱤᱝᱠᱟᱹ ᱦᱩᱭᱩᱜ ᱠᱟᱱᱟ ᱡᱩᱫᱤ ᱥᱚᱨᱤᱨ ᱨᱮ ᱫᱩᱨᱵᱚᱞ ᱥᱮ ᱤᱭᱟᱹᱢ ᱟᱹᱭᱠᱟᱹᱣᱮᱫ ᱠᱟᱱ ᱠᱷᱟᱡ ᱴᱷᱷᱤᱠ ᱜᱮᱭᱟ ᱛᱚ ᱧᱮᱞ ᱢᱮ ᱤᱧ ᱫᱚ ᱛᱷᱚᱲᱟ ᱰᱮᱵ ᱰᱤᱭᱩᱴᱤ ᱨᱤᱧ ᱛᱟᱦᱮᱸᱱᱟ ᱛᱷᱚᱲᱟ ᱦᱟᱱᱛᱮᱼᱱᱟᱛᱮ ᱠᱟᱢᱤ ᱦᱮᱱᱟᱜ ᱛᱤᱧᱟᱹ ᱛᱚ ᱟᱨ ᱡᱩᱫᱤ ᱤᱧᱟᱹᱜ ᱪᱮᱢᱵᱟᱨ ᱨᱮᱫᱚ ᱤᱧ ᱫᱚ ᱥᱩᱫᱩ ᱥᱚᱯᱛᱟᱦᱚ ᱨᱮ ᱵᱟᱨ ᱫᱤᱱᱤᱧ ᱫᱩᱰᱩᱵᱼᱟ ᱴᱷᱤᱠᱜᱮᱭᱟ ᱵᱩᱫ ᱵᱟᱨ ᱟᱨ ᱥᱚᱱᱤ ᱵᱟᱨᱤᱧ ᱫᱩᱲᱩᱵᱼᱟ ᱟᱨ ᱵᱟᱠᱤ ᱵᱟᱠᱤ ᱡᱩᱫᱤᱢ ᱞᱟᱹᱭᱟᱢ ᱠᱟᱱ ᱠᱷᱟᱡ ᱢᱤᱫᱴᱮᱡ ᱤᱧᱨᱮᱱ ᱵᱷᱟᱜᱤ ᱯᱚᱨᱤᱪᱚᱭ ᱢᱮᱱᱟᱭ ᱟᱠᱟᱫᱮᱭᱟ ᱤᱧᱟᱹᱜ ᱧᱩᱛᱩᱢᱮᱢ ᱞᱟᱹᱭᱟᱭ ᱠᱷᱟᱡ ᱟᱢᱮ ᱞᱟᱦᱟ ᱠᱟᱢᱟ ᱛᱚ ᱩᱱᱤ ᱫᱚ ᱵᱳᱞᱯᱩᱨ ᱨᱮ ᱵᱳᱞᱯᱩᱨ ᱥᱤᱭᱟᱱ ᱦᱚᱸᱥᱯᱤᱴᱟᱞ ᱨᱮ ᱢᱤᱱᱟᱹᱧᱟ ᱛᱚ ᱚᱱᱟ ᱥᱟ ᱨᱮ ᱟᱫᱚ ᱥᱟᱨᱮ ᱦᱮᱸ ᱦᱮᱸ ᱟᱫᱚ ᱚᱱᱟ ᱥᱟᱨᱮ ᱢᱤᱫᱴᱮᱡ ᱮᱭ ᱫᱩᱲᱩᱵᱼᱟ ᱢᱤᱫᱴᱮᱡ ᱪᱮᱢᱵᱟᱨ ᱨᱮ ᱛᱚ ᱚᱸᱰᱮ ᱡᱩᱫᱤᱢ ᱪᱟᱞᱟᱣ ᱞᱮᱱᱠᱷᱟᱡ ᱛᱟᱞᱦᱮ ᱚᱸᱰᱮ ᱦᱚᱸ ᱵᱷᱟᱜᱤ ᱪᱤᱠᱤᱛᱥᱟ ᱦᱩᱭ ᱫᱟᱲᱮᱭᱟᱜᱼᱟ ᱦᱮᱸ ᱪᱟᱨᱡ ᱫᱚ ᱧᱮᱞ ᱢᱮ ᱚᱸᱰᱮ ᱫᱚ ᱠᱤᱱᱛᱩ ᱩᱱᱤ ᱦᱚᱸ ᱵᱷᱟᱜᱤ ᱰᱟᱠᱛᱟᱨ ᱠᱟᱱᱟᱭ ᱛᱚ ᱛᱚ ᱪᱟᱨᱡ ᱫᱚ ᱛᱷᱚᱲᱟ ᱫᱚ ᱦᱟᱭ ᱫᱚ ᱦᱟᱭ ᱧᱚᱜ ᱜᱮᱭᱟ ᱪᱟᱡ ᱫᱚ ᱦᱟᱭ ᱫᱚ ᱦᱟᱭ ᱧᱚᱜ ᱜᱮᱭᱟ ᱩᱱᱤᱭᱟᱜ ᱯᱷᱤ ᱜᱮ ᱫᱩᱥᱚ ᱴᱟᱠᱟ ᱯᱷᱤ ᱠᱟᱱᱟ ᱩᱱᱤᱭᱟᱜ ᱜᱮ ᱫᱩᱥᱚ ᱴᱟᱠᱟ ᱯᱷᱤ ᱠᱟᱱᱟ ᱟᱨ ᱟᱨ ᱦᱮᱸ ᱥᱟᱥᱛᱚ ᱥᱟᱛᱷᱤ ᱠᱟᱨᱰ ᱨᱮᱭᱟᱜ ᱥᱩᱵᱤᱫᱟ ᱚᱸᱰᱮ ᱫᱚ ᱵᱟᱱᱩᱜᱼᱟ ᱠᱤᱱᱛᱩ ᱚᱸᱰᱮᱢ ᱪᱟᱞᱟᱣ ᱞᱮᱱᱠᱷᱟᱡ ᱦᱚᱭᱛᱚ ᱯᱚᱭᱥᱟ ᱠᱷᱚᱨᱪᱟᱜ ᱛᱟᱢᱟ ᱴᱷᱤᱠᱜᱮᱭᱟ ᱠᱤᱱᱛᱩ ᱛᱷᱚᱲᱟ ᱯᱚᱭᱥᱟ ᱠᱷᱚᱨᱪᱟ ᱠᱟᱛᱮ ᱡᱩᱫᱤ ᱟᱡ ᱮᱭ ᱧᱮᱞᱟ ᱵᱟᱝ ᱥᱮ ᱡᱟᱹᱥᱛᱤ ᱠᱷᱚᱨᱪᱟ ᱞᱮᱠᱟ ᱛᱟᱞᱦᱮ ᱟᱡ ᱚᱸᱰᱮ ᱠᱷᱚᱡ ᱥᱮ ᱤᱧᱮᱢ ᱡᱳᱜᱟᱡᱳᱜᱤᱧ ᱠᱷᱟᱡ ᱞᱟᱹᱴᱩ ᱡᱟᱦᱟᱸᱨᱮ ᱦᱚᱸᱥᱯᱤᱴᱟᱞ ᱨᱤᱧ ᱫᱮᱠᱷᱟ ᱫᱟᱲᱮᱣᱟᱢᱟ ᱟᱨ ᱟᱨ ᱚᱸᱰᱮ ᱫᱚ ᱥᱟᱥᱛᱷᱚ ᱥᱟᱛᱷᱤ ᱠᱟᱨᱰ ᱢᱮᱱᱟᱜ ᱛᱟᱢ ᱜᱮᱭᱟ ᱛᱚ ᱵᱟᱝ ᱦᱩᱸ ᱟᱪᱪᱷᱟ ᱟᱪᱪᱷᱟ ᱚᱸᱰᱮ ᱡᱩᱫᱤ ᱞᱟᱹᱴᱩ ᱤᱭᱟᱹᱨᱮᱧ ᱫᱮᱠᱷᱟᱣ ᱞᱮᱢ ᱠᱷᱟᱡ ᱚᱸᱰᱮ ᱥᱟᱥᱛᱷᱚ ᱥᱟᱛᱷᱤ ᱠᱟᱨᱰ ᱚᱵᱚᱥᱥᱚᱭᱮᱢ ᱤᱫᱤ ᱛᱚᱨᱟᱭᱟ ᱚᱱᱟ ᱛᱮᱜᱮ ᱪᱤᱠᱤᱛᱥᱟ ᱦᱩᱭᱩᱜᱼᱟ ᱦᱩᱸ ᱦᱩᱸ ᱴᱷᱤᱠᱜᱮᱭᱟ ᱴᱷᱤᱠᱜᱮᱭᱟ ᱴᱷᱤᱠᱜᱮᱭᱟ ᱮᱸ ᱴᱷᱤᱠᱜᱮᱭᱟ ᱧᱮᱞ ᱢᱮ ᱱᱤᱭᱟᱹ ᱠᱚ ᱦᱮᱸ ᱱᱤᱭᱟᱹᱠᱚ ᱨᱩᱣᱟᱹ ᱫᱚ ᱟᱞᱚᱢ ᱫᱤᱨᱤᱭᱟ ᱛᱤᱱᱟᱹᱜ ᱩᱥᱟᱹᱨᱟ ᱤᱭᱟᱹ ᱩᱱᱟᱹᱜ ᱜᱮ ᱠᱚᱨᱟᱣ ᱢᱮ ᱦᱩᱸ ᱴᱷᱤᱠᱜᱮᱭᱟ ᱴᱷᱤᱠᱜᱮᱭᱟ ᱳᱠᱮ ᱵᱟᱭ ᱦᱮᱸ ᱴᱷᱤᱠᱜᱮᱭᱟ